ᱦᱩᱸ ᱤᱧ ᱯᱷᱮᱥᱵᱩᱠ ᱥᱳᱥᱟᱞ ᱢᱤᱰᱤᱭᱟᱨᱤᱧ ᱯᱳᱥᱴ ᱟᱠᱟᱫᱟ ᱤᱧᱟᱹᱜ ᱯᱷᱚᱴᱳ ᱢᱮᱱᱠᱷᱟᱱ ᱚᱱᱟ ᱯᱷᱚᱴᱳ ᱫᱚ ᱤᱧᱨᱮᱱ ᱡᱟ ᱯᱷᱮᱥᱵᱩᱠ ᱨᱮ ᱛᱤᱱᱟᱹᱜ ᱯᱷᱨᱮᱱᱰᱥ ᱥᱮ ᱜᱟᱛᱮ ᱢᱮᱱᱟᱜ ᱠᱚᱛᱤᱧᱟ ᱩᱱᱠᱩ ᱠᱚ ᱤᱧᱟᱹᱜ ᱯᱷᱚᱴᱳ ᱠᱚ ᱧᱮᱞᱟ ᱚᱱᱟ ᱠᱚ ᱞᱟᱹᱜᱤᱫ ᱤᱧᱫᱚ ᱚᱱᱟᱠᱚ ᱯᱷᱚᱴᱳᱧ ᱯᱳᱥᱴ ᱵᱟᱲᱟᱭᱟ ᱟᱭᱢᱟ ᱯᱷᱚᱴᱳᱧ ᱯᱳᱥᱴ ᱵᱟᱲᱟᱣ ᱠᱟᱜᱼᱟ ᱢᱮᱱᱠᱷᱟᱱ ᱡᱚᱛᱚ ᱦᱚᱲ ᱠᱚ ᱧᱮᱞ ᱠᱟᱜ ᱛᱤᱧᱟᱹ ᱤᱧᱟᱹᱜ ᱯᱷᱚᱴᱳ ᱡᱮ ᱥᱳᱥᱟᱞ ᱢᱤᱰᱤᱭᱟ ᱨᱮᱱ ᱛᱤᱱᱟᱹᱜ ᱤᱧᱟᱹᱜ ᱯᱷᱮᱥᱵᱩᱠ ᱯᱨᱷᱮᱱᱰ ᱢᱮᱱᱟᱜ ᱠᱚᱣᱟ ᱜᱟᱛᱮ ᱠᱚ ᱩᱱᱠᱩ ᱠᱚ ᱥᱟᱱᱟᱢ ᱠᱚᱜᱮ ᱠᱚ ᱧᱮᱞ ᱛᱤᱧᱟᱹ ᱚᱱᱟᱛᱮ ᱤᱧᱫᱚ ᱯᱷᱚᱴᱳᱧ ᱯᱳᱥᱴ ᱵᱟᱲᱟᱭᱟ ᱯᱳᱥᱴᱟᱜ ᱥᱮ ᱟᱭᱢᱟ ᱟᱭᱢᱟ ᱤᱭᱟᱹ ᱠᱚ ᱢᱮᱱᱟᱜᱼᱟ ᱚᱣᱟᱴᱥᱚᱯ ᱢᱮᱱᱟᱜᱼᱟ ᱚᱱᱟ ᱨᱮᱦᱚᱧ ᱯᱳᱥᱴ ᱵᱟᱲᱟᱭᱟ ᱮᱥᱴᱮᱴᱟᱥᱤᱧ ᱟᱲᱟᱠᱟ ᱚᱱᱟ ᱠᱚ ᱤᱧᱟᱹᱜ ᱯᱷᱚᱴᱳᱧ ᱯᱳᱥᱴᱟ ᱚᱱᱟᱠᱚ ᱛᱟᱞᱟ ᱨᱮᱜᱤᱧ ᱚᱱᱟᱜᱤᱧ ᱟᱲᱟᱜ ᱵᱟᱲᱟᱭᱟ ᱯᱳᱥᱴᱟ ᱥᱮ ᱴᱮᱞᱤ ᱤᱭᱟᱹ ᱢᱮᱱᱟᱜᱼᱟ ᱯᱷᱚᱴᱳ ᱯᱳᱥᱴ ᱨᱮᱱᱟᱝ ᱟᱥᱚᱞ ᱵᱤᱥᱚᱭ ᱫᱚ ᱦᱩᱭᱩᱜ ᱠᱟᱱ ᱛᱤᱧᱟᱹ ᱤᱧᱟᱹᱜ ᱚᱱᱟ ᱠᱚ ᱯᱷᱚᱴᱳ ᱡᱮᱢᱚᱱ ᱯᱚᱨᱚᱵᱚᱨᱛᱤ ᱠᱟᱞ ᱨᱤᱧ ᱧᱮᱞᱟ ᱛᱟᱦᱮᱱᱟ ᱚᱱᱟ ᱨᱮᱜᱮ ᱥᱮᱵᱽ ᱚᱱᱟᱛᱮ ᱤᱧᱫᱚ ᱚᱱᱟ ᱠᱚᱜᱮᱧ ᱟᱲᱟᱜ ᱵᱟᱲᱟᱭᱟ ᱚᱱᱟ ᱯᱷᱚᱴᱳ ᱱᱤᱛᱳᱜ ᱪᱮᱫ ᱞᱮᱠᱟ ᱢᱤᱱᱤᱧᱟ ᱱᱮᱠᱥᱴ ᱛᱤᱱ ᱵᱚᱪᱷᱚᱨ ᱯᱚᱨ ᱚᱱᱟ ᱯᱷᱚᱴᱳ ᱟᱨᱦᱚᱸ ᱤᱧ ᱱᱤᱛᱳᱜᱼᱟᱜ ᱥᱚᱢᱚᱭ ᱨᱮ ᱪᱮᱫ ᱞᱮᱠᱟ ᱛᱟᱦᱮᱠᱟᱱᱟ ᱯᱚᱨᱚᱵᱚᱨᱛᱤ ᱚᱱᱟ ᱯᱷᱚᱴᱳ ᱨᱮᱦᱚᱸ ᱚᱱᱠᱟᱧ ᱛᱟᱦᱮᱱᱟ ᱚᱱᱟᱛᱮ ᱤᱧ ᱫᱚ ᱯᱷᱚᱴᱳᱧ ᱯᱳᱥᱴ ᱵᱟᱲᱟᱣ ᱠᱟᱜᱼᱟ ᱦᱮᱸ ᱴᱮᱞᱤᱜᱨᱟᱢ ᱠᱚᱨᱮ ᱚᱱᱟ ᱠᱚ ᱯᱷᱚᱴᱳ ᱯᱳᱥᱴ ᱵᱟᱲᱟᱣ ᱠᱟᱜᱼᱟ ᱟᱭᱢᱟ ᱚᱱᱠᱟ ᱥᱳᱥᱟᱞ ᱢᱤᱰᱤᱭᱟ ᱨᱮ ᱯᱳᱥᱴ ᱠᱟᱛᱮᱫ ᱚᱱᱟ ᱠᱚ ᱯᱷᱚᱴᱳᱧ ᱟᱲᱟᱜ ᱵᱟᱲᱟᱣ ᱠᱟᱜᱼᱟ ᱯᱷᱚᱴᱳ ᱨᱮᱱᱟᱜ ᱢᱩᱞ ᱵᱤᱥᱚᱭ ᱫᱚ ᱦᱩᱭᱩᱜ ᱠᱟᱱᱟ ᱡᱮ

ᱚᱱᱟ ᱠᱚ ᱯᱷᱚᱴᱳ ᱵᱟᱨᱮᱛᱮ ᱚᱱᱟᱛᱮ ᱚᱱᱟᱠᱚ ᱛᱤᱧ ᱫᱚᱦᱚᱣᱟᱠᱟᱜᱼᱟ